ᱤᱧᱫᱚ ᱟᱹᱰᱤ ᱨᱚᱠᱚᱢ ᱪᱮᱬᱮ ᱠᱚᱧ ᱧᱮᱞ ᱟᱠᱟᱫ ᱠᱚᱣᱟ ᱡᱟᱦᱟᱸ ᱞᱮᱠᱟ ᱠᱤ ᱟᱵᱚ ᱩᱲᱤᱥᱥᱟ ᱨᱮᱭᱟᱜ ᱪᱤᱞᱠᱟ ᱚᱸᱰᱮ ᱠᱚᱸᱜ ᱠᱚᱧ ᱧᱮᱞ ᱟᱠᱟᱫ ᱠᱚᱣᱟ ᱟᱨ ᱱᱚᱣᱟ ᱢᱚᱭᱩᱵᱷᱚᱸᱧᱡᱽ ᱨᱮ ᱦᱟᱜ ᱥᱤᱢᱞᱤᱯᱟᱞ ᱨᱮ ᱡᱟᱦᱟᱸ ᱞᱮᱠᱟ ᱢᱟᱨᱟᱜ ᱪᱮᱬᱮ ᱠᱚ ᱟᱨ ᱵᱟᱝᱠᱷᱟᱱ ᱟᱹᱰᱤ ᱞᱮᱠᱟᱱ ᱪᱮᱬᱮ ᱠᱚᱧ ᱧᱮᱞ ᱟᱠᱟᱫ ᱠᱚᱣᱟ ᱢᱤᱨᱩ ᱠᱚ ᱢᱟᱨᱟᱜ ᱠᱚ ᱯᱚᱛᱟᱢ ᱠᱚ ᱟᱨᱦᱚᱸ ᱟᱹᱰᱤ ᱨᱚᱠᱚᱢ ᱪᱮᱬᱮ ᱪᱤᱯᱨᱩᱫ ᱠᱚᱜᱮ ᱧᱮᱞ ᱦᱩᱭ ᱟᱠᱟᱱᱟ ᱟᱨ ᱱᱚᱝᱠᱟ ᱯᱟᱨᱠ ᱠᱚᱨᱮᱦᱚᱸ ᱧᱮᱞ ᱦᱩᱭ ᱟᱠᱟᱱᱟ ᱪᱮᱬᱮ ᱪᱤᱯᱨᱩᱫ ᱠᱚ ᱢᱟᱨᱟᱝ ᱢᱟᱨᱟᱝ ᱪᱮᱬᱮ ᱠᱚ ᱡᱟᱦᱟᱸ ᱞᱮᱠᱟ ᱥᱟᱹᱛᱩᱨ ᱢᱩᱨᱜ ᱠᱚ ᱢᱮᱛᱟ ᱠᱚᱣᱟ ᱦᱟᱸᱜ ᱟᱵᱚ ᱦᱤᱱᱫᱤᱛᱮ ᱩᱱᱠᱩ ᱪᱮᱬᱮ ᱠᱚᱦᱚᱸ ᱧᱮᱞ ᱦᱩᱭ ᱟᱠᱟᱱᱟ ᱟᱨ ᱚᱸᱰᱮᱠᱷᱚᱱ ᱟᱨᱦᱚᱸ ᱟᱭᱢᱟ ᱞᱮᱠᱟᱱ ᱡᱟᱭᱜᱟ ᱠᱚᱨᱮ ᱟᱭᱢᱟ ᱞᱮᱠᱟᱱ ᱪᱮᱬᱮ ᱠᱚ ᱧᱮᱞ ᱦᱩᱭ ᱟᱠᱟᱱᱟ